ᱤᱧ ᱠᱞᱟᱵᱽ ᱨᱮᱱ ᱥᱮᱠᱨᱮᱴᱟᱨᱤ ᱯᱚᱸᱫᱽᱨᱚᱭ ᱮᱯᱨᱤᱞ ᱢᱤᱫᱴᱮᱱ ᱢᱤᱴᱤᱝᱤᱧ ᱦᱚᱦᱚᱣᱟᱠᱟᱫᱟ ᱠᱞᱟᱵᱽ ᱨᱮᱭᱟᱜ ᱵᱮᱯᱟᱨ ᱛᱮ ᱛᱚ ᱚᱱᱟ ᱚᱱᱟ ᱢᱤᱴᱤᱝ ᱨᱮᱫᱚ ᱦᱩᱭᱩᱜ ᱠᱟᱱᱟ ᱮᱠᱛᱚ ᱠᱞᱟᱵᱽ ᱪᱮᱠᱟᱛᱮᱵᱚᱱ ᱰᱮᱵᱷᱞᱚᱯᱟ ᱚᱱᱟ ᱵᱮᱯᱟᱨ ᱛᱮ ᱛᱚ ᱚᱱᱟ ᱵᱮᱯᱟᱨ ᱛᱮ ᱱᱟᱥᱮᱭᱟᱜ ᱜᱩᱱᱟᱹᱱ ᱪᱤᱱᱛᱟᱹ ᱵᱟᱲᱟ ᱠᱟᱛᱮᱫ ᱤᱧ ᱢᱮᱢᱮᱱ ᱠᱟᱱᱟ ᱡᱮ ᱟᱹᱛᱩ ᱨᱮ ᱢᱤᱫᱴᱮᱱ ᱵᱮᱵᱽᱥᱟ ᱠᱷᱩᱞᱟᱹᱣ ᱛᱚ ᱚᱱᱟ ᱵᱮᱵᱽᱥᱟ ᱫᱚ ᱦᱩᱭᱩᱜ ᱠᱟᱱᱟ ᱠᱤᱪᱨᱤᱡ ᱠᱷᱟᱺᱰᱣᱟᱹᱜ ᱨᱮᱭᱟᱜ ᱛᱚ ᱠᱤᱪᱨᱤᱡ ᱠᱚᱫᱚ ᱥᱟᱺᱜᱤᱧ ᱠᱷᱚᱱ ᱜᱮ ᱟᱹᱜᱩᱭ ᱦᱩᱭᱩᱜᱼᱟ ᱠᱳᱞᱠᱟᱛᱟ ᱢᱟᱞᱫᱟ ᱱᱚᱛᱮ ᱥᱟᱺᱜᱤᱧ ᱥᱟᱺᱜᱤᱧ ᱠᱷᱚᱱ ᱵᱷᱟᱞᱚ ᱯᱚᱨᱤᱪᱚᱭ ᱢᱮᱱᱟᱜ ᱠᱚᱛᱤᱧᱟ ᱤᱧ ᱨᱮᱱ ᱦᱚᱸ ᱛᱚ ᱚᱸᱰᱮ ᱠᱷᱚᱱ ᱟᱹᱜᱩ ᱠᱟᱛᱮᱫ ᱱᱚᱸᱰᱮ ᱥᱚᱥᱛᱟ ᱫᱟᱢᱛᱮᱧ ᱟᱹᱠᱷᱨᱤᱧᱟ ᱟᱨ ᱛᱚ ᱡᱟ ᱞᱟᱵᱷ ᱦᱩᱭᱩᱜᱼᱟ ᱚᱱᱟ ᱨᱮᱱᱟᱜ ᱞᱟᱵᱷ ᱛᱮ ᱛᱚ ᱠᱞᱟᱵᱽ ᱱᱟᱥᱮᱭᱟᱜ ᱠᱞᱟᱵᱽ ᱨᱮ ᱯᱟᱭᱥᱟᱧ ᱫᱟᱱᱟ ᱛᱚ ᱚᱱᱟ ᱦᱤᱥᱟᱹᱵᱽ ᱛᱮ ᱦᱳᱭᱛᱳ ᱠᱞᱟᱵᱽ ᱨᱮᱦᱚᱸ ᱱᱟᱥᱮᱭᱟᱜ ᱰᱮᱵᱷᱞᱚᱯᱚᱜ ᱛᱟᱵᱚᱱᱟ ᱛᱚ ᱚᱱᱟ ᱞᱟᱹᱜᱤᱫ ᱟᱯᱮ ᱡᱚᱛᱚ ᱦᱚᱲ ᱥᱟᱯᱚᱴ ᱤᱢᱟᱹᱧ ᱯᱮ ᱟᱨ ᱱᱤᱭᱟᱹ ᱱᱤᱭᱟᱹ ᱠᱷᱚᱵᱚᱨ ᱜᱚᱴᱟ ᱯᱟᱥᱱᱟᱣ ᱛᱟᱵᱚᱱ ᱯᱮ ᱢᱳᱵᱟᱭᱤᱞ ᱫᱟᱨᱟᱭ ᱛᱮ ᱵᱟ ᱯᱷᱮ ᱥᱵᱩᱠ ᱫᱟᱨᱟᱭ ᱛᱮ ᱵᱟ ᱠᱳᱱᱳ ᱤᱱᱥᱴᱟᱜᱨᱟᱢ ᱫᱟᱨᱟᱭ ᱛᱮ ᱛᱚ ᱡᱚᱛᱚ ᱦᱚᱲ ᱥᱟᱯᱚᱴ ᱤᱢᱟᱹᱧ ᱯᱮ ᱟᱵᱚᱣᱟᱜ ᱠᱞᱟᱵᱽ ᱡᱩᱫᱤ ᱰᱮᱵᱷᱞᱚᱯ ᱞᱮᱱᱠᱷᱟᱱ ᱛᱟᱦᱞᱮ ᱠᱚᱱᱚ ᱯᱨᱳᱜᱽᱨᱟᱢ ᱵᱟ ᱠᱚᱱᱚ ᱞᱟᱹᱴᱩ ᱞᱟᱹᱴᱩ ᱵᱚᱱ ᱟᱲᱟᱜ ᱫᱟᱲᱮᱭᱟᱜᱼᱟ ᱛᱚ ᱚᱱᱟ ᱦᱤᱥᱟᱹᱵᱽ ᱛᱮ ᱡᱚᱛᱚ ᱦᱚᱲ ᱠᱚ ᱵᱟᱰᱟᱭ ᱧᱟᱢ ᱛᱟᱵᱚᱱᱟ ᱟᱵᱚᱣᱟᱜ ᱠᱞᱟᱵᱽ